ᱞᱟᱡ ᱦᱟᱥᱳ ᱱᱤᱨᱟᱹᱭ ᱞᱟᱹᱜᱤᱫ ᱟᱛᱳ ᱚᱲᱟᱜ ᱨᱮ ᱠᱤᱪᱷᱩ ᱦᱮᱱᱟᱜ ᱜᱮᱭᱟ ᱱᱚᱜᱼᱚᱭ ᱛᱷᱟᱱᱠᱩᱱᱤ ᱥᱟᱠᱟᱢ ᱦᱚᱸ ᱨᱤᱫ ᱠᱟᱛᱮᱜ ᱧᱩ ᱞᱮᱠᱷᱟᱱ ᱚᱱᱟ ᱛᱮᱦᱚᱸ ᱱᱟᱯᱟᱭᱚᱜ ᱜᱮᱭᱟ ᱟᱨ ᱥᱩᱱᱩᱢ ᱠᱚ ᱚᱡᱚᱜ ᱛᱮᱦᱚᱸ ᱱᱟᱯᱟᱭᱚᱜ ᱜᱮᱭᱟ ᱟᱨ ᱱᱚᱣᱟ ᱢᱟᱨᱮ ᱡᱚᱡᱚ ᱜᱳᱞᱟᱣ ᱫᱟᱜ ᱨᱮ ᱜᱳᱞᱟᱣ ᱠᱟᱛᱮᱜ ᱧᱩ ᱦᱚᱪᱚ ᱠᱚ ᱦᱩᱭᱩᱜᱼᱟ ᱚᱱᱟ ᱛᱮᱦᱚᱸ ᱞᱟᱡ ᱦᱟᱹᱥᱩ ᱠᱚᱢᱚᱜ ᱜᱮᱭᱟ ᱟᱨ ᱱᱚᱣᱟ ᱥᱟᱹᱯᱟᱹᱨᱤ ᱩᱞ ᱰᱟᱹᱱᱴᱤᱡ ᱠᱚᱴᱮᱡ ᱠᱟᱛᱮᱜ ᱧᱩ ᱦᱚᱪᱚ ᱞᱮᱠᱷᱟᱱ ᱚᱱᱟ ᱛᱮᱦᱚᱸ ᱜᱟᱱᱚᱜ ᱜᱮᱭᱟ ᱞᱟᱡ ᱦᱟᱹᱥᱩ ᱫᱚ ᱠᱚᱢᱚᱜᱼᱟ ᱟᱨ ᱵᱩᱞᱩᱝ ᱫᱟᱜ ᱪᱤᱱᱤ ᱫᱟᱜ ᱜᱚᱞᱟᱣ ᱠᱟᱛᱮᱜ ᱧᱩ ᱦᱚᱪᱚ ᱞᱮᱠᱷᱟᱱ ᱚᱱᱟᱛᱮ ᱱᱚᱣᱟ ᱞᱟᱡ ᱦᱟᱹᱥᱩ ᱫᱚ ᱱᱟᱯᱟᱭᱚᱜ ᱜᱮᱭᱟ